ᱛᱳ ᱱᱟᱣᱟ ᱞᱮᱠᱟᱱᱟᱜ ᱵᱮᱵᱽᱥᱟ ᱠᱚ ᱡᱷᱤᱡ ᱦᱩᱭᱩᱜᱼᱟ ᱡᱟᱦᱟᱸ ᱫᱚ ᱚᱱᱮ ᱠᱚ ᱵᱟᱠᱚ ᱢᱮᱱᱟ ᱠᱚᱢᱯᱤᱭᱩᱴᱟᱨ ᱨᱮᱱᱟᱜ ᱡᱟᱦᱟᱸ ᱱᱤᱛᱚᱜ ᱟᱵᱚ ᱱᱚᱣᱟ ᱵᱷᱟᱨᱚᱛ ᱫᱤᱥᱚᱢ ᱨᱮ ᱧᱮᱞᱚᱜᱚᱜ ᱠᱟᱱᱟ ᱡᱮ ᱰᱤᱡᱤᱴᱮᱞ ᱡᱟᱦᱟᱱᱟᱜ ᱜᱮ ᱚᱱᱠᱟᱱ ᱰᱤᱡᱤᱴᱮᱞ ᱥᱮ ᱦᱚᱭ ᱦᱤᱸᱥᱤᱫᱼᱛᱮ ᱠᱟᱹᱢᱤᱜ ᱠᱟᱱᱟ ᱚᱱᱠᱟᱱᱟᱜ ᱠᱚᱞ ᱥᱮ ᱢᱮᱹᱥᱤᱱ ᱠᱚ ᱵᱮᱵᱚᱥᱛᱷᱟ ᱠᱟᱛᱮᱫ ᱫᱚᱠᱟᱱ ᱠᱚ ᱡᱷᱤᱡᱽ ᱞᱮᱠᱷᱟᱱ ᱟᱹᱰᱤ ᱱᱟᱯᱟᱭ ᱦᱚᱲ ᱨᱤᱦᱟᱹᱭ ᱥᱮ ᱩᱯᱚᱠᱟᱨ ᱠᱚ ᱧᱟᱢᱟ ᱟᱨ ᱦᱚᱲ ᱠᱚ ᱵᱟᱧᱪᱟᱣ ᱠᱚ ᱛᱟᱦᱮᱱᱟ ᱟᱨ ᱱᱤᱛᱚᱜ ᱞᱮᱠᱟᱱ ᱚᱠᱛᱚᱨᱮ ᱚᱱᱟ ᱠᱚᱫᱚ ᱟᱹᱰᱤᱜᱮ ᱞᱟᱹᱠᱛᱤᱜ ᱠᱟᱱᱟ ᱡᱟᱦᱟᱸ ᱫᱚ ᱯᱷᱚᱴᱳ ᱡᱮᱨᱚᱠᱥ ᱟᱨ ᱟᱹᱰᱤ ᱮᱢᱟᱱ ᱮᱢᱟᱱᱟᱜ ᱡᱮᱢᱚᱱ ᱵᱤᱱᱤᱰ ᱚᱞ ᱠᱚᱦᱚᱸ ᱚᱱᱠᱟ ᱚᱱᱞᱟᱭᱤᱱ ᱛᱮᱜᱮ ᱚᱞᱚᱜ ᱯᱟᱲᱦᱟᱣ ᱠᱚᱦᱚᱸ ᱚᱱᱞᱟᱭᱤᱱ ᱛᱮᱜᱮ ᱛᱳ ᱱᱚᱝᱠᱟᱱᱟᱜ ᱵᱮᱵᱽᱥᱟ ᱥᱮ ᱵᱮᱯᱟᱨ ᱪᱟᱹᱞᱩ ᱞᱮᱠᱷᱟᱱ ᱫᱚ ᱟᱹᱰᱤ ᱱᱟᱯᱟᱭ ᱪᱟᱞᱟᱜᱼᱟ ᱟᱨ ᱦᱚᱲ ᱠᱚᱦᱚᱸ ᱟᱹᱰᱤ ᱵᱮᱯᱟᱨ ᱞᱟᱜᱟᱫ ᱞᱟᱵᱷ ᱥᱮ ᱨᱤᱦᱟᱹᱭ ᱠᱚ ᱧᱟᱢᱟ